ᱤᱧᱟᱹᱜ ᱫᱚ ᱛᱟᱭᱚᱢ ᱫᱚᱢ ᱚᱱᱚᱬᱦᱮ ᱥᱮ ᱯᱩᱛᱷᱤ ᱯᱟᱛᱷᱟᱢ ᱠᱚ ᱚᱞ ᱨᱮᱭᱟᱜ ᱟᱥᱟ ᱢᱮᱱᱟᱜ ᱟᱠᱟᱫ ᱛᱤᱧᱟᱹ ᱟᱨ ᱤᱧ ᱱᱚᱣᱟ ᱠᱚ ᱚᱞ ᱠᱟᱛᱮ ᱢᱤᱫᱴᱟᱝ ᱱᱟᱯᱟᱭ ᱡᱟᱭᱜᱟᱧ ᱦᱟᱢᱮᱴ ᱞᱟᱹᱜᱤᱫᱚᱜ ᱠᱟᱱᱟ ᱥᱮ ᱚᱱᱟ ᱠᱚ ᱚᱞ ᱠᱟᱛᱮ ᱤᱧ ᱢᱤᱫᱴᱟᱝ ᱢᱟᱹᱱ ᱤᱧ ᱟᱨᱡᱟᱣ ᱫᱟᱲᱮᱭᱟᱜ ᱢᱟ